ᱢᱟᱲᱟᱝ ᱨᱮ ᱤᱧᱟᱹᱜ ᱡᱤᱣᱤ ᱠᱚᱫᱚ ᱛᱟᱦᱮᱸᱠᱟᱱᱟ ᱤᱧᱟᱹᱜ ᱞᱟᱠᱪᱟᱨ ᱨᱮ ᱤᱧᱟᱹᱜ ᱢᱩᱬᱩᱫ ᱡᱤᱵᱤᱠᱟ ᱫᱚ ᱛᱟᱦᱮᱸᱠᱟᱱᱟ ᱯᱟᱹᱣᱨᱟᱹ ᱵᱮᱱᱟᱣ ᱯᱟᱹᱣᱨᱟᱹ ᱛᱤᱠᱤ ᱯᱟᱹᱣᱨᱟᱹ ᱟᱹᱠᱷᱨᱤᱧ ᱠᱟᱛᱮ ᱤᱧ ᱚᱸᱰᱮ ᱠᱷᱚᱱᱟᱜ ᱠᱤᱪᱷᱩ ᱠᱟᱹᱣᱰᱤᱧ ᱩᱯᱟᱨᱡᱚᱱᱮᱫ ᱛᱟᱦᱮᱸᱜᱼᱟ ᱢᱮᱱᱠᱷᱟᱱ ᱱᱚᱣᱟ ᱡᱤᱵᱤᱠᱟ ᱠᱷᱚᱱ ᱟᱭᱢᱟ ᱦᱚᱲ ᱜᱮᱠᱚ ᱥᱟᱦᱟ ᱟᱠᱟᱱᱟ ᱪᱮᱫᱟᱜ ᱥᱮ ᱚᱱᱟ ᱡᱤᱵᱤᱠᱟ ᱫᱚ ᱟᱹᱰᱤ ᱵᱟᱹᱲᱤᱡ ᱟᱱᱟᱜ ᱡᱤᱵᱤᱠᱟ ᱠᱟᱱᱟ ᱥᱟᱶᱛᱟ ᱵᱟᱹᱲᱤᱡᱚᱜ ᱠᱟᱱᱟ ᱥᱟᱶᱛᱟ ᱨᱮᱱ ᱠᱟᱹᱴᱤᱡᱼᱠᱟᱹᱴᱤᱡ ᱵᱟᱹᱵᱩ ᱜᱤᱫᱽᱨᱟᱹ ᱛᱟᱠᱚ ᱱᱤᱥᱟᱹ ᱧᱩ ᱠᱟᱛᱮ ᱚᱞᱯᱚ ᱵᱚᱭᱮᱥ ᱨᱮᱜᱤ ᱠᱚ ᱵᱚᱸᱜᱟ ᱛᱟᱞᱟᱜ ᱠᱟᱱᱟ ᱥᱮ ᱥᱠᱩᱞ ᱠᱚᱦᱚᱸ ᱠᱚ ᱵᱟᱹᱜᱤᱭᱮᱫᱟ ᱥᱠᱩᱞ ᱠᱚᱦᱚᱸ ᱵᱟᱠᱚ ᱪᱟᱞᱟᱜ ᱠᱟᱱᱟ ᱠᱟᱹᱢᱤ ᱠᱟᱹᱥᱱᱤ ᱠᱚᱦᱚᱸ ᱠᱚ ᱦᱤᱲᱤᱧ ᱪᱟᱵᱟᱭᱫᱟ ᱥᱚᱝᱥᱟᱨ ᱨᱮ ᱟᱭᱢᱟ ᱨᱚᱠᱚᱢ ᱟᱭᱢᱟ ᱨᱚᱠᱚᱢ ᱡᱷᱚᱜᱽᱲᱟᱼᱡᱷᱟ ᱴᱤ ᱥᱮ ᱥᱚᱝᱥᱟᱨ ᱜᱤ ᱨᱟᱹᱯᱩᱫ ᱩᱛᱟᱹᱨᱚᱜ ᱠᱟᱱ ᱛᱟᱠᱚᱣᱟ ᱚᱱᱟ ᱞᱮᱠᱟᱛᱮ ᱚᱱᱟ ᱡᱤᱵᱤᱠᱟ ᱠᱷᱚᱱ ᱫᱚ ᱟᱭᱢᱟ ᱦᱚᱲ ᱠᱚ ᱥᱟᱦᱟ ᱟᱠᱟᱱᱟ ᱚᱱᱟ ᱡᱤᱵᱤᱠᱟ ᱫᱚ ᱵᱟᱹᱲᱤᱡ ᱟᱱᱟᱜ ᱡᱤᱵᱤᱠᱟ ᱠᱟᱱᱟ ᱟᱨ ᱤᱧ ᱦᱚᱧ ᱞᱟᱹᱭᱮᱫᱟ ᱱᱚᱣᱟ ᱡᱤᱵᱤᱠᱟ ᱫᱚ ᱟᱹᱰᱤ ᱵᱟᱹᱲᱤᱡ ᱜᱮᱭᱟ ᱱᱚᱣᱟ ᱯᱟᱹᱣᱨᱟᱹ ᱧᱩ ᱠᱟᱛᱮ ᱟᱭᱢᱟ ᱨᱚᱠᱚᱢ ᱨᱳᱜᱽ ᱟᱡᱟᱨ ᱧᱟᱧᱟᱢ ᱠᱟᱱᱟ ᱟᱭᱢᱟ ᱨᱚᱠᱚᱢ ᱨᱩᱣᱟᱹ ᱦᱟᱹᱥᱩ ᱧᱟᱧᱟᱢ ᱠᱟᱱᱟ ᱡᱟᱛᱮ ᱠᱚᱨᱮ ᱱᱚᱣᱟ ᱡᱤᱵᱤᱠᱟ ᱠᱷᱚᱱ ᱫᱚ ᱥᱟᱦᱟᱸ ᱜᱮ ᱫᱚᱨᱠᱟᱨᱟ ᱟᱨ ᱤᱧ ᱦᱚᱧ ᱥᱟᱦᱟᱣ ᱟᱠᱟᱱᱟ ᱥᱟᱱᱟᱢ ᱠᱚᱜᱮ ᱡᱮᱱᱚ ᱵᱚᱱ ᱥᱟᱦᱟᱜ ᱟᱹᱰᱤ ᱵᱟᱹᱲᱤᱡ ᱟᱱᱟᱜ ᱡᱤᱱᱤᱥ ᱠᱟᱱᱟ